ᱦᱮᱸ ᱤᱧ ᱫᱚ ᱥᱚᱢᱟᱡ ᱥᱮᱵᱤ ᱠᱟᱹᱱᱟᱹᱧ ᱟᱹᱛᱩ ᱟᱹᱛᱩᱧ ᱫᱟᱬᱟᱱᱟ ᱛᱚ ᱟᱢᱠᱤ ᱟᱹᱛᱩᱨᱮᱱ ᱢᱟᱺᱡᱷᱤ ᱠᱟᱱᱟᱢ ᱚ ᱦᱮᱸ ᱠᱟᱹᱴᱤᱡ ᱵᱟᱲᱟᱭ ᱥᱟᱱᱟᱭᱮᱫ ᱞᱤᱧᱟᱹ ᱡᱮ ᱟᱹᱛᱩ ᱠᱚᱨᱮ ᱪᱮᱫᱞᱮᱠᱟ ᱥᱟᱥᱛᱷᱚ ᱠᱚᱨᱮᱱᱟᱜ ᱪᱮᱫᱞᱮᱠᱟ ᱥᱩᱡᱳᱜᱽ ᱥᱩᱵᱤᱫᱟ ᱯᱮ ᱧᱟᱢ ᱮᱫᱟ ᱚᱱᱟ ᱡᱩᱫᱤ ᱠᱟᱹᱴᱤᱡ ᱵᱮᱱ ᱞᱟᱹᱭ ᱠᱮᱭᱟ ᱟᱨᱠᱤ ᱵᱷᱟᱹᱜᱤ ᱠᱚᱜᱼᱟ ᱟᱪᱪᱷᱟ ᱟᱪᱪᱷᱟ ᱟᱪᱪᱷᱟ ᱟᱨ ᱜᱤᱫᱽᱨᱟᱹ ᱠᱚ ᱞᱟᱹᱜᱤᱫ ᱩᱱᱠᱩ ᱟᱥᱟ ᱫᱤᱫᱤᱢᱩᱱᱤ ᱠᱚ ᱦᱤᱡᱩᱜ ᱠᱟᱱᱟ ᱴᱷᱤᱠ ᱴᱷᱟᱠ ᱚ ᱟᱨ ᱦᱮᱞᱛᱷ ᱥᱮᱱᱴᱟᱨ ᱠᱷᱚᱱ ᱠᱚ ᱦᱤᱡᱩᱜ ᱠᱟᱱᱟ ᱠᱤ ᱚᱻ ᱟᱨ ᱥᱟᱥᱛᱷᱚ ᱠᱮᱱᱫᱨᱚ ᱠᱚᱨᱮ ᱢᱟᱱᱮ ᱦᱚᱥᱯᱤᱴᱟᱞ ᱠᱚ ᱠᱚᱨᱮ ᱟᱨ ᱪᱮᱫᱞᱮᱠᱟ ᱥᱩᱵᱤᱫᱷᱟ ᱯᱮ ᱧᱟᱢ ᱮᱫᱟ ᱠᱟᱹᱴᱤᱡ ᱡᱩᱫᱤᱵᱮᱱ ᱞᱟᱹᱭ ᱠᱮᱭᱟ ᱟᱨᱠᱤ ᱚ ᱻ ᱟᱪᱪᱷᱟ ᱪᱷᱟ ᱚᱻ ᱚᱻ ᱟᱪᱪᱷᱟ ᱪᱷᱟ ᱟᱨ ᱮᱢᱱᱤ ᱟᱹᱛᱩ ᱠᱚᱨᱮ ᱡᱟᱦᱟᱸᱭ ᱦᱟᱢᱟᱞ ᱦᱚᱲᱢᱚᱣᱟᱠᱟᱱᱟ ᱠᱚ ᱩᱱᱩ ᱦᱚᱥᱯᱤᱴᱟᱞ ᱨᱮ ᱚᱠᱟᱞᱮᱠᱟ ᱥᱩᱵᱤᱛᱟ ᱠᱚ ᱧᱟᱢ ᱮᱫᱟ ᱠᱟᱹᱴᱤᱡ ᱵᱮᱱ ᱞᱟᱹᱭ ᱫᱟᱲᱭᱟᱞᱤᱧᱟ ᱟᱪᱪᱷᱟ ᱪᱷᱟ ᱪᱷᱟ ᱟᱪᱪᱷᱟ ᱪᱷᱟ ᱦᱚᱭ ᱦᱮᱸ ᱦᱮᱸ ᱟᱨ ᱚᱸᱰᱮ ᱠᱷᱚᱱ ᱠᱤᱪᱷᱩ ᱦᱚᱥᱯᱤᱴᱟᱞ ᱠᱷᱚᱱ ᱜᱮ ᱥᱟᱥᱛᱷᱚ ᱠᱮᱱᱫᱨᱚ ᱠᱷᱚᱱ ᱜᱮ ᱠᱟᱹᱣᱰᱤ ᱠᱚ ᱴᱷᱤᱠᱼᱴᱷᱟᱠ ᱠᱚᱯᱮ ᱧᱟᱢᱫᱟ ᱚᱱᱟ ᱠᱚ ᱚᱠᱛᱚ ᱠᱤᱪᱷᱩ ᱠᱤᱪᱷᱩ ᱥᱟᱥᱛᱷᱚ ᱠᱮᱱᱫᱨᱚ ᱢᱮᱱᱟᱜᱼᱟ ᱚᱱᱟ ᱠᱟᱣᱰᱤ ᱮᱢ ᱠᱚ ᱦᱮᱸ ᱦᱟᱢᱟᱞ ᱦᱚᱲᱢᱚ ᱡᱚᱠᱷᱚᱱ ᱚᱸᱰᱮ ᱠᱚ ᱵᱷᱚᱛᱛᱤᱜᱼᱟ ᱢᱟᱱᱮ ᱮᱰᱢᱤᱴᱚᱜᱼᱟ ᱠᱚ ᱛᱚᱠᱷᱚᱱ ᱩᱱᱠᱩ ᱠᱚ ᱧᱟᱢ ᱜᱮᱭᱟ ᱠᱟᱹᱣᱰᱤ ᱠᱚ ᱛᱚ ᱚᱱᱟ ᱠᱚ ᱥᱩᱵᱤᱫᱟ ᱯᱮ ᱧᱟᱢ ᱫᱟᱥᱮ ᱵᱟᱝ ᱟᱪᱪᱷᱟ ᱟᱪᱪᱷᱟ ᱛᱟᱞᱦᱮ ᱴᱷᱤᱠᱼᱴᱷᱟᱠ ᱩᱱᱠᱩ ᱯᱷᱤᱞᱰ ᱦᱮᱞᱚᱛ ᱨᱮᱱ ᱫᱤᱫᱤᱢᱩᱱᱤ ᱦᱚᱸᱠᱚ ᱪᱟᱞᱟᱜ ᱟᱱ ᱜᱮᱭᱟ ᱟᱨ ᱟᱥᱟ ᱫᱤᱫᱤᱢᱩᱱᱤ ᱦᱚᱸᱠᱚ ᱪᱟᱞᱟᱜ ᱠᱟᱱ ᱜᱮᱭᱟ ᱛᱟᱦᱞᱮ ᱚ ᱟᱪᱪᱷᱟ ᱪᱷᱟ ᱪᱷᱟ ᱛᱚ ᱟᱹᱰᱤ ᱟᱹᱰᱤ ᱦᱮᱸ ᱟᱹᱰᱤ ᱟᱹᱰᱤ ᱥᱟᱨᱦᱟᱣ ᱟᱵᱤᱱ ᱱᱚᱣᱟ ᱩᱱᱟᱹᱜ ᱜᱟᱱ ᱨᱚᱲ ᱠᱮᱫᱟᱵᱤᱱ ᱥᱚᱢᱚᱭ ᱵᱤᱱ ᱠᱷᱚᱨᱚᱪ ᱠᱮᱫᱟ ᱟᱹᱞᱤᱧ ᱞᱟᱹᱜᱤᱫ ᱛᱮ ᱛᱚ ᱴᱷᱤᱠ ᱟᱪᱪᱷᱮ ᱴᱷᱤᱠ ᱟᱪᱷᱮ ᱦᱮᱸ ᱢᱟ ᱡᱚᱦᱟᱨ ᱜᱮ ᱛᱟᱦᱚᱞᱮ